ᱱᱮᱛᱟᱨ ᱫᱚ ᱦᱚᱲ ᱫᱚ ᱟᱹᱰᱤ ᱩᱛᱟᱹᱨ ᱫᱤᱥᱚᱱ ᱫᱟᱬᱟᱱ ᱠᱚ ᱪᱟᱞᱟᱜ ᱠᱟᱱᱟ ᱯᱚᱭᱥᱟ ᱴᱟᱠᱟ ᱠᱚᱠᱚ ᱨᱚᱡᱽᱜᱟᱨᱫᱟ ᱟᱨ ᱜᱟᱹᱰᱤ ᱠᱚᱠᱚ ᱵᱷᱟᱲᱟᱭᱮᱫᱟ ᱟᱨ ᱠᱚ ᱪᱟᱞᱟᱜ ᱠᱟᱱᱟ ᱟᱨ ᱡᱟᱦᱟᱸᱭ ᱠᱟᱱᱮ ᱜᱟᱹᱰᱤᱭᱮ ᱤᱫᱤᱭᱮᱫ ᱩᱱᱤ ᱦᱚᱸ ᱯᱚᱭᱥᱟ ᱴᱟᱠᱟ ᱦᱩᱭᱩᱜ ᱛᱟᱭᱟ ᱟᱨ ᱦᱚᱲ ᱠᱚᱠᱚ ᱴᱷᱤᱠᱚᱜ ᱠᱟᱱᱟ ᱤᱭᱟᱹ ᱦᱟᱱᱟ ᱴᱚᱞᱟ ᱱᱟᱣᱟ ᱴᱚᱞᱟ ᱪᱟᱞᱟᱜ ᱟᱵᱚᱱ ᱟᱫᱚ ᱠᱚ ᱪᱟᱞᱟᱜ ᱠᱟᱱᱟ ᱟᱫᱚ ᱫᱤᱜᱷᱟ ᱠᱚᱠᱚ ᱧᱮᱞ ᱟᱹᱜᱩᱭᱫᱟ ᱵᱤᱸᱰᱟᱹ ᱯᱟᱛᱟ ᱠᱚ ᱟᱵᱟᱨ ᱠᱚ ᱧᱮᱞ ᱟᱹᱜᱩᱭᱫᱟ ᱞᱩᱜᱩ ᱵᱩᱨᱩ ᱜᱷᱟᱱᱴᱟ ᱵᱟᱲᱤ ᱚᱱᱟ ᱠᱚᱠᱚ ᱧᱮᱞ ᱟᱹᱜᱩᱭᱫᱟ ᱚᱱᱟᱠᱚ ᱧᱮᱧᱮᱞ ᱫᱚ ᱟᱹᱰᱤ ᱟᱸᱴ ᱠᱚ ᱥᱚᱠᱚᱜ ᱠᱟᱱᱟ ᱟᱨ ᱫᱤᱥᱚᱢ ᱨᱮᱫᱚ ᱠᱚ ᱟᱹᱪᱩᱨᱚᱜ ᱠᱟᱱᱟ ᱫᱟᱬᱟᱱ ᱠᱟᱱᱟ